ᱳᱡᱚᱱ ᱵᱟᱹᱲᱛᱤ ᱞᱟᱹᱜᱤᱫ ᱛᱮ ᱟᱹᱛᱩ ᱚᱲᱟᱜ ᱨᱮᱫᱚ ᱥᱮᱛᱟᱜ ᱨᱮ ᱵᱟᱥᱠᱮ ᱫᱟᱠᱟ ᱡᱚᱢ ᱥᱮ ᱵᱟᱥᱠᱮ ᱨᱩᱴᱤ ᱡᱚᱢ ᱟᱨ ᱚᱱᱟ ᱥᱟᱶ ᱥᱟᱶᱛᱮ ᱵᱮᱭᱟᱢ ᱠᱚ ᱱᱤᱭᱚᱢ ᱞᱮᱠᱟ ᱠᱟᱛᱮᱫ ᱠᱚᱨᱟᱣ ᱵᱟᱡᱟᱨ ᱥᱟᱦᱟᱨ ᱠᱷᱚᱱ ᱠᱚᱞᱟ ᱠᱚ ᱦᱟᱛᱟᱣ ᱟᱹᱜᱩ ᱠᱟᱛᱮᱫ ᱡᱚᱢ ᱞᱮᱠᱷᱟᱱ ᱦᱚᱲᱢᱚᱨᱮ ᱳᱡᱚᱱ ᱵᱟᱹᱲᱛᱤᱜᱼᱟ ᱟᱨ ᱥᱚᱨᱤᱨ ᱥᱟᱥᱛᱷᱚ ᱛᱟᱦᱮᱱᱟ ᱛᱚᱵᱮ ᱚᱛᱤᱨᱤᱠᱛᱚ ᱢᱳᱴᱟᱦᱚᱸ ᱥᱮ ᱳᱡᱚᱱ ᱵᱟᱹᱲᱛᱤ ᱦᱚᱸ ᱵᱟᱝ ᱵᱷᱟᱹᱜᱤᱭᱟ ᱢᱟᱯ ᱨᱮᱱᱟᱜ ᱳᱡᱚᱱ ᱵᱟᱹᱲᱛᱤ ᱜᱮ ᱥᱮ ᱳᱡᱚᱱᱜᱮ ᱵᱷᱟᱹᱜᱤᱭᱟ ᱱᱤᱭᱚᱢ ᱠᱟᱛᱮᱫ ᱵᱮᱭᱟᱢ ᱠᱚ ᱠᱚᱨᱟᱣ ᱟᱹᱰᱤᱜᱮ ᱞᱟᱹᱠᱛᱤᱭᱟ ᱛᱟᱦᱚᱞᱮᱠᱷᱟᱱ ᱳᱡᱚᱱ ᱴᱷᱤᱠ ᱴᱷᱟᱠ ᱛᱟᱦᱮᱱᱟ